ᱵᱷᱟᱨᱚᱛ ᱥᱚᱨᱠᱟᱨ ᱱᱤᱛᱚᱜᱼᱟᱜ ᱡᱩᱜᱽ ᱨᱮᱫᱚ ᱟᱭᱢᱟ ᱤᱥᱠᱤᱢ ᱼᱮ ᱩᱰᱩᱠ ᱟᱠᱟᱫᱟ ᱡᱮᱢᱚᱱ ᱤᱥᱠᱩᱞ ᱜᱤᱫᱽᱨᱟᱹᱠᱚ ᱞᱟᱹᱜᱤᱫ ᱫᱚ ᱠᱚᱱᱱᱟᱥᱨᱤ ᱨᱩᱯᱚᱥᱨᱤ ᱡᱩᱵᱚᱥᱨᱤ ᱟᱨᱚ ᱮᱢᱟᱱ ᱛᱮᱭᱟᱜ ᱤᱥᱠᱤᱢ ᱠᱚᱭ ᱩᱰᱩᱠ ᱟᱠᱟᱫᱟ ᱟᱨ ᱟᱹᱛᱩ ᱚᱲᱟᱜ ᱠᱚᱨᱮᱦᱚᱸ ᱡᱮᱵᱟᱝ ᱞᱟᱦᱟ ᱛᱮᱫᱚ ᱚᱠᱚᱭᱟᱜ ᱚᱲᱟᱜ ᱵᱟᱝ ᱛᱟᱦᱮᱸ ᱠᱟᱱᱟ ᱚᱠᱚᱭ ᱚᱠᱚᱭᱫᱚ ᱡᱷᱩᱯᱲᱤ ᱠᱟᱹᱴᱤᱡ ᱠᱟᱹᱴᱤᱡ ᱡᱷᱩᱯᱲᱤ ᱵᱮᱱᱟᱣ ᱠᱟᱛᱮ ᱠᱚ ᱛᱟᱦᱮᱱᱠᱟᱱ ᱛᱟᱦᱮᱱᱟ ᱚᱱᱟ ᱞᱮᱠᱟ ᱛᱮᱦᱚᱸ ᱵᱷᱟᱨᱚᱛ ᱥᱚᱨᱠᱟᱨ ᱡᱮᱢᱚᱱ ᱡᱚᱛᱚᱦᱚᱲ ᱢᱤᱫᱴᱟᱝ ᱠᱟᱛᱮᱫ ᱟᱵᱟᱥᱼᱮ ᱮᱢᱟᱣ ᱟᱠᱟᱫ ᱠᱚᱣᱟ ᱤᱱᱫᱽᱨᱟᱹ ᱟᱵᱟᱥ ᱤᱱᱫᱽᱨᱟᱹ ᱟᱵᱟᱥ ᱡᱚᱛᱚᱦᱚᱲ ᱞᱮᱠᱟᱭ ᱮᱢᱟᱣᱟᱠᱟᱫ ᱠᱚᱣᱟ ᱱᱤᱛᱚᱜ ᱫᱚ ᱚᱱᱟᱛᱮᱱᱟᱜ ᱚᱠᱚᱭ ᱦᱚᱸ ᱚᱱᱠᱟᱫᱚ ᱵᱟᱝᱠᱚ ᱛᱟᱦᱮᱱ ᱠᱟᱱᱟ ᱫᱟᱨᱮ ᱵᱩᱴᱟᱹ ᱠᱚᱨᱮᱫᱚ ᱵᱟᱝᱠᱷᱟᱱ ᱢᱟᱲᱟᱝ ᱛᱮᱫᱚ ᱫᱟᱨᱮ ᱵᱩᱴᱟᱹ ᱠᱚᱨᱮ ᱠᱤᱝᱵᱟ ᱡᱟᱦᱟᱸᱭᱟᱜ ᱠᱩᱰᱟᱹᱢ ᱥᱟᱛᱮ ᱠᱚᱨᱮᱠᱚ ᱛᱟᱦᱮᱱᱠᱟᱱ ᱛᱟᱦᱮᱱᱟ ᱟᱨ ᱤᱧᱫᱚ ᱱᱤᱭᱟᱹᱜᱮᱧ ᱢᱚᱱᱮᱭᱟ ᱢᱟᱨᱟᱝ ᱢᱚᱱᱛᱨᱤ ᱟᱵᱟᱥ ᱡᱳᱡᱚᱱᱟ ᱞᱮᱠᱟ ᱛᱮᱫᱚ ᱡᱮᱢᱚᱱ ᱞᱟᱦᱟ ᱛᱮᱫᱚ ᱚᱠᱚᱭᱟᱜ ᱚᱲᱟᱜ ᱵᱟᱝ ᱛᱟᱦᱮᱸᱠᱟᱱᱟ ᱚᱠᱚᱭᱟᱜ ᱫᱚ ᱴᱟᱠᱟ ᱯᱚᱭᱥᱟ ᱵᱟᱝ ᱛᱟᱦᱮᱱᱠᱟᱱ ᱛᱟᱦᱮᱱᱟ ᱚᱱᱠᱟ ᱞᱮᱠᱟᱛᱮ ᱱᱤᱛᱚᱜ ᱡᱮᱢᱚᱱ ᱫᱟᱹᱭᱠᱚ ᱵᱟ ᱢᱚᱦᱤᱞᱟ ᱞᱟᱹᱜᱤᱫ ᱫᱚ ᱢᱟᱥᱠᱮ ᱢᱟᱥ ᱞᱚᱠᱠᱷᱤᱨ ᱵᱷᱟᱱᱰᱟᱨ ᱚᱰᱳᱠ ᱟᱠᱟᱫᱟᱭ ᱚᱱᱟ ᱞᱮᱠᱟᱛᱮ ᱡᱚᱛᱚᱦᱚᱲᱟᱜ ᱜᱮ ᱟᱹᱰᱤ ᱠᱤᱪᱷᱩ ᱥᱩᱵᱤᱫᱷᱟ ᱦᱩᱭᱩᱜ ᱠᱟᱱᱟ ᱟᱨ ᱮᱴᱟᱜ ᱚᱠᱟ ᱯᱚᱱᱛᱷᱟ ᱵᱟᱵᱚᱫᱽ ᱛᱮᱫᱚ ᱤᱧᱟᱹᱜ ᱫᱚ ᱩᱱᱟᱹᱜ ᱠᱤᱪᱷᱩ ᱫᱚ ᱵᱟᱰᱟᱭ ᱵᱟᱹᱱᱩᱜᱼᱟ ᱦᱮᱸ ᱥᱟᱹᱨᱤᱞᱮ ᱵᱟᱝᱟ ᱤᱧᱫᱚ ᱱᱤᱛᱚᱜ ᱫᱷᱟᱹᱵᱤᱡᱛᱮ ᱵᱟᱧ ᱜᱚᱲ ᱟᱠᱟᱫ ᱠᱚᱣᱟ ᱦᱮᱸ ᱜᱚᱲᱚ ᱟᱠᱟᱫ ᱠᱚᱣᱟᱧ ᱚᱱᱠᱟ ᱢᱟᱲᱟᱝ ᱛᱮᱫᱚ ᱵᱟᱹᱧ ᱜᱚᱲᱚ ᱟᱠᱟᱫ ᱠᱚᱣᱟ ᱠᱤᱱᱛᱩ ᱱᱤᱛᱚᱜ ᱪᱮᱥᱴᱟᱭᱟᱧ ᱡᱚᱛᱚ ᱦᱚᱲᱜᱮ ᱜᱚᱲᱚ ᱨᱮᱭᱟᱜ